ᱤᱧᱟᱹᱜ ᱜᱮ ᱚᱞ ᱢᱤᱫ ᱞᱟᱜᱽᱬᱮ ᱥᱮᱨᱮᱧ ᱫᱮᱥ ᱫᱤᱥᱚᱢ ᱨᱮᱱ ᱥᱟᱱᱟᱢ ᱦᱚᱲ ᱡᱚᱛᱚᱱ ᱯᱮᱥᱮ ᱟᱯᱱᱟᱨᱟᱜ ᱨᱚᱲ ᱡᱤᱭᱟᱹᱲ ᱫᱚᱦᱚᱭ ᱯᱮ ᱢᱟᱞᱚᱴᱚᱜ ᱠᱟᱱ ᱟᱹᱨᱤ ᱪᱟᱹᱞᱤ ᱟᱨ ᱫᱷᱚᱨᱚᱢ ᱱᱚᱣᱟ ᱥᱮᱨᱮᱧ ᱛᱟᱞᱟ ᱛᱮ ᱟᱵᱚ ᱫᱮᱥ ᱫᱤᱥᱚᱢ ᱨᱮᱱ ᱥᱟᱱᱟᱢ ᱦᱚᱲ ᱠᱚ ᱟᱜᱟᱢ ᱫᱤᱱ ᱨᱮ ᱢᱟᱞᱚᱴᱚᱜ ᱠᱟᱱ ᱟᱹᱨᱤ ᱪᱟᱹᱞᱤ ᱞᱟᱹᱭ ᱞᱟᱠᱪᱟᱨ ᱫᱷᱚᱨᱚᱢ ᱠᱚᱨᱚᱢ ᱵᱟᱵᱚᱛ ᱛᱮ ᱱᱚᱣᱟ ᱥᱮᱨᱮᱧ ᱛᱟᱞᱟ ᱛᱮ ᱞᱟᱹᱭ ᱟᱠᱟᱱᱟ ᱡᱟᱛᱮ ᱡᱚᱛᱚᱱ ᱡᱚᱜᱟᱣ ᱫᱚᱦᱚᱭ ᱢᱟᱵᱚᱱ ᱟᱵᱚᱣᱟᱜ ᱯᱟᱹᱨᱥᱤ ᱥᱮ ᱨᱚᱲ ᱦᱤᱲᱤᱧ ᱠᱟᱛᱮᱜ ᱮᱴᱟᱜ ᱯᱟᱹᱨᱥᱤ ᱛᱮᱵᱚᱱ ᱨᱚᱲ ᱮᱫᱟ ᱟᱵᱚᱣᱟᱜ ᱨᱚᱲ ᱡᱤᱭᱟᱹᱲ ᱫᱚᱦᱚᱭ ᱞᱟᱜᱟᱱ ᱛᱮ ᱱᱚᱣᱟ ᱥᱮᱨᱮᱧ ᱨᱮ ᱫᱚ ᱢᱮᱱ ᱟᱠᱟᱱᱟ